ᱮᱦᱚᱵ ᱠᱷᱚᱡ ᱜᱮ ᱧᱮᱞ ᱪᱮᱫ ᱠᱟᱫᱟ ᱡᱟᱦᱟᱸᱭ ᱫᱟᱫᱟ ᱜᱚᱲᱚᱢ ᱦᱟᱲᱟᱢ ᱠᱚ ᱵᱤᱫᱟᱹᱞ ᱠᱷᱚᱡ ᱜᱮ ᱮᱦᱚᱵ ᱫᱚᱧ ᱧᱮᱞ ᱪᱮᱫ ᱠᱟᱫᱟ ᱵᱟᱜᱟᱱ ᱫᱚ ᱪᱮᱫ ᱞᱮᱠᱟᱛᱮ ᱠᱚ ᱵᱮᱱᱟᱣᱟ ᱢᱮᱱᱛᱮ ᱟᱹᱞᱩ ᱵᱮᱸᱜᱟᱲ ᱠᱩᱲᱪᱟᱹ ᱢᱟᱹᱨᱤᱪ ᱡᱷᱤᱸᱜᱟᱹ ᱯᱚᱴᱚᱞ ᱪᱮᱫ ᱞᱮᱠᱟ ᱛᱮᱠᱚ ᱞᱟᱜᱟᱣᱟ ᱢᱮᱱᱛᱮ ᱥᱤᱛᱩᱝ ᱫᱤᱱ ᱫᱚ ᱦᱚᱜᱼᱚᱸᱭ ᱥᱤᱛᱩᱝ ᱫᱤᱱ ᱫᱚ ᱰᱷᱮᱸᱲᱚᱥ ᱡᱷᱤᱜᱟᱹ ᱵᱮᱸᱜᱟᱲ ᱚᱱᱟᱠᱚ ᱥᱚᱵᱽᱡᱤ ᱠᱚ ᱞᱟᱜᱟᱣᱟ ᱵᱩᱰᱵᱩᱰᱤ ᱟᱨᱦᱚᱸ ᱟᱭᱢᱟ ᱜᱚᱴᱮᱱ ᱥᱤᱛᱩᱝ ᱫᱤᱱ ᱨᱮᱭᱟᱜ ᱯᱷᱚᱥᱚᱞ ᱦᱮᱱᱟᱜᱼᱟ ᱢᱮᱱᱛᱮ ᱥᱚᱵᱡᱤ ᱚᱱᱟᱠᱚ ᱞᱟᱜᱟᱣ ᱦᱩᱭᱩᱜ ᱠᱟᱱᱟ ᱚᱱᱠᱟᱛᱮ ᱮᱦᱚᱵ ᱞᱮᱠᱟᱛᱮ ᱩᱱᱠᱩ ᱠᱚ ᱴᱷᱮᱡ ᱜᱮᱧ ᱧᱮᱞ ᱪᱮᱫ ᱞᱮᱫᱟ ᱡᱟᱦᱟᱸᱭ ᱫᱟᱫᱟ ᱜᱚᱲᱚᱢ ᱦᱟᱲᱟᱢ ᱵᱟᱵᱟ ᱴᱷᱮᱡ ᱤᱧ ᱧᱮᱞ ᱪᱮᱫ ᱟᱠᱟᱫᱟ ᱚᱱᱟᱠᱚ ᱵᱟᱜᱟᱱ ᱵᱮᱱᱟᱣ ᱫᱚ